ᱦᱮᱸ ᱦᱮᱞᱳ ᱦᱮᱸ ᱚᱵᱷᱤᱡᱤᱛ ᱢᱮᱱᱮᱫᱟᱹᱧ ᱚᱲᱟᱜ ᱨᱮᱜᱮ ᱢᱮᱱᱟᱜ ᱢᱮᱭᱟ ᱚᱸᱻ ᱡᱟᱭᱦᱳᱠ ᱰᱤᱣᱴᱤ ᱠᱷᱚᱡ ᱚᱲᱟᱜ ᱤᱧ ᱦᱮᱡ ᱮᱱᱟ ᱤᱧ ᱚᱲᱟᱜ ᱦᱮᱡ ᱠᱟᱛᱮ ᱤᱧ ᱧᱮᱞᱮᱫ ᱚᱲᱟᱜ ᱢᱟ ᱱᱚᱝᱨᱟ ᱯᱮᱨᱮᱡ ᱜᱮ ᱪᱮᱫ ᱞᱮᱠᱟᱢ ᱥᱟᱯᱟ ᱠᱮᱫ ᱛᱮ ᱟᱪᱷᱟ ᱚᱥᱩᱵᱤᱫᱟ ᱫᱚ ᱪᱮᱫ ᱚᱱᱮ ᱥᱟᱯᱟ ᱵᱚᱞᱛᱮ ᱥᱟᱯᱟᱫᱚᱢ ᱥᱟᱯᱟᱭᱮᱫ ᱜᱮᱭᱟ ᱵᱟᱝ ᱫᱚ ᱵᱟᱝ ᱟᱫᱚ ᱚᱱᱮ ᱢᱚᱱᱛᱮ ᱵᱟᱢ ᱠᱟᱹᱢᱤᱭᱮᱫᱟ ᱟᱨᱠᱤ ᱱᱚᱝᱨᱟ ᱠᱚ ᱛᱟᱦᱮᱱ ᱠᱟᱱ ᱜᱮᱭᱟ ᱚᱱᱟ ᱟᱢ ᱢᱮᱱ ᱚᱪᱚᱭᱮᱫᱟ ᱟᱢ ᱵᱮᱛᱚᱱᱤᱧ ᱵᱟᱹᱲᱛᱤ ᱠᱟᱛᱟᱢᱟ ᱛᱟᱭᱛᱳ ᱟᱪᱷᱟ ᱵᱮᱛᱚᱱ ᱵᱟᱹᱲᱛᱤ ᱞᱮᱠᱷᱟᱡ ᱛᱟᱦᱚᱞᱮ ᱢᱚᱡᱽ ᱛᱮᱢ ᱠᱟᱹᱢᱤᱭᱟ ᱵᱟᱝ ᱟᱪᱷᱟ ᱟᱪᱷᱟ ᱡᱟᱭ ᱦᱳᱠ ᱚᱸᱻ ᱚᱱᱟᱜᱮ ᱠᱷᱟᱹᱞᱤ ᱥᱚᱢᱳᱥᱟ ᱟᱨ ᱡᱟᱦᱟᱱᱟᱜ ᱥᱚᱢᱳᱥᱟ ᱢᱮᱱᱟᱜ ᱛᱟᱢᱟ

ᱟᱪᱷᱟ ᱟᱪᱷᱟ ᱵᱩᱡᱷᱟᱹᱣ ᱠᱮᱫ ᱛᱟᱹᱢᱟᱹᱧ ᱟᱨ ᱵᱮᱯᱟᱨ ᱫᱚ ᱦᱩᱭᱮᱱᱟ ᱚᱱᱮ ᱤᱭᱟᱹ ᱡᱟᱦᱟᱱᱟᱜ ᱡᱤᱱᱤᱥ ᱡᱮᱢᱚᱱ ᱥᱟᱨᱟᱯ ᱥᱟᱵᱩᱱ ᱚᱱᱟ ᱠᱚ ᱱᱤᱭᱮ ᱠᱳᱱᱳ ᱥᱚᱢᱳᱥᱟ ᱢᱮᱱᱟᱜ ᱛᱟᱢᱟ ᱟᱢ ᱠᱷᱟᱹᱞᱤᱢ ᱢᱮᱱ ᱟᱢ ᱠᱷᱟᱹᱞᱤᱢ ᱚᱪᱚᱭᱮᱢ ᱢᱮᱱᱮᱫᱟ ᱠᱷᱟᱹᱞᱤ ᱵᱮᱛᱚᱱᱜᱮᱧ ᱵᱟᱹᱲᱛᱤ ᱠᱟᱛᱟᱢᱟ ᱛᱟᱭ ᱛᱚ ᱟᱪᱷᱟ ᱴᱷᱤᱠ ᱜᱮᱭᱟ ᱜᱩᱱᱟᱹᱱ ᱪᱤᱱᱛᱟᱹᱜ ᱠᱟᱹᱱᱟᱹᱧ ᱟᱪᱷᱟ ᱴᱷᱤᱠ ᱜᱮᱭᱟ ᱢᱮᱱᱫᱟᱹᱧ ᱫᱩ ᱦᱟᱡᱟᱴ ᱴᱟᱠᱟᱧ ᱵᱟᱹᱲᱛᱤ ᱛᱟᱢᱟ ᱟᱪᱷᱟ ᱦᱩᱭᱩᱜ ᱠᱩᱥᱤᱜ ᱟᱢ ᱟᱪᱷᱟ ᱞᱟᱦᱟ ᱠᱷᱚᱡ ᱞᱟᱦᱟ ᱠᱷᱚᱡ ᱫᱩ ᱦᱟᱡᱟᱴ ᱴᱟᱠᱟ ᱟᱨᱠᱤ ᱵᱟᱹᱲᱛᱤᱧ ᱮᱢᱟᱢᱟ ᱟᱪᱷᱟ ᱟᱪᱷᱟ ᱢᱟ ᱛᱟᱦᱚᱞᱮ ᱤᱧ ᱦᱚᱸ ᱦᱟᱹᱡᱩᱜ ᱢᱟᱥ ᱠᱷᱚᱡ ᱟᱢᱟᱜ ᱦᱚᱸ ᱠᱳᱱᱳ ᱚᱵᱡᱮᱠᱥᱮᱱ ᱵᱟᱝ ᱛᱟᱦᱮᱱᱟ ᱛᱟᱦᱚᱞᱮ ᱟᱢ ᱦᱚᱸ ᱠᱩᱥᱤ ᱜᱮᱢ ᱛᱟᱦᱮᱱᱟ ᱤᱧ ᱦᱚᱸ ᱠᱩᱥᱤ ᱜᱮᱧ ᱛᱟᱦᱮᱱᱟ ᱟᱨ ᱵᱮᱯᱟᱨ ᱫᱚ ᱦᱩᱭᱮᱱᱟ ᱵᱷᱩᱫ ᱦᱤᱞᱳᱜ ᱠᱷᱚᱡ ᱫᱚ ᱥᱚᱠᱟᱞ ᱥᱚᱠᱟᱞ ᱦᱟᱹᱡᱩᱜ ᱢᱮ ᱢᱚᱡᱽᱛᱮ ᱠᱟᱹᱢᱤ ᱢᱮ ᱟᱨ ᱡᱟᱦᱟᱱᱟᱜ ᱫᱚᱨᱠᱟᱨ ᱞᱟᱜᱟᱣ ᱟᱢ ᱠᱷᱟᱡ ᱮᱢ ᱡᱟᱱᱟᱣ ᱟᱹᱧᱟᱹ ᱡᱟᱦᱟᱱᱟᱜ ᱚᱥᱩᱵᱤᱫᱟ ᱦᱩᱭᱩᱜ ᱛᱟᱢ ᱠᱷᱟᱡ ᱛᱟᱣ ᱦᱚᱸᱢ ᱡᱟᱱᱟᱣ ᱟᱹᱧᱟᱹ ᱟᱨ ᱚᱱᱮ ᱚᱱᱠᱟ ᱜᱮ ᱠᱟᱛᱷᱟ ᱫᱚ ᱛᱟᱦᱮᱭᱮᱱᱟ ᱢᱟ ᱛᱟᱦᱚᱞᱮ ᱟᱢᱟᱜ ᱠᱟᱛᱷᱟ ᱦᱚᱧ ᱫᱚᱦᱚ ᱠᱮᱫᱟᱧ ᱤᱧᱟᱹᱜ ᱠᱟᱛᱷᱟ ᱦᱚᱸ ᱫᱚᱦᱚᱭᱟᱢ ᱟᱪᱪᱷᱟ ᱢᱟ ᱚᱵᱷᱤᱡᱤᱛ ᱦᱮᱸ ᱫᱚᱦᱚᱭᱮᱫᱟᱹᱧ ᱴᱷᱤᱠ ᱜᱮᱭᱟ